ᱟᱞᱮ ᱦᱚᱱᱚᱛ ᱨᱮ ᱵᱟᱦᱟ ᱯᱚᱨᱚᱵᱽ ᱞᱮ ᱢᱟᱱᱟᱣᱟ ᱚᱱᱟ ᱨᱮᱭᱟᱜ ᱴᱷᱟᱺᱭ ᱫᱚ ᱜᱷᱳᱥᱟᱞ ᱰᱟᱸᱜᱟ ᱱᱚᱶᱟ ᱯᱚᱨᱚᱵᱽ ᱢᱟᱫᱽᱫᱷᱚᱢ ᱛᱮᱞᱮ ᱧᱮᱞᱟ ᱡᱮ ᱵᱟᱵᱟ ᱦᱚᱲ ᱠᱚᱣᱟᱜ ᱛᱤ ᱨᱮ ᱥᱤᱠᱟᱹ ᱟᱨ ᱜᱚᱜᱚ ᱦᱚᱲ ᱠᱚᱣᱟᱜ ᱠᱚᱲᱟᱢ ᱨᱮ ᱠᱷᱚᱫᱟ ᱛᱟᱦᱮᱱᱟ ᱱᱚᱶᱟ ᱯᱚᱨᱚᱵᱽ ᱢᱟᱫᱽᱫᱷᱚᱢ ᱛᱮᱜᱮ ᱟᱞᱮ ᱫᱚ ᱦᱚᱲ ᱞᱮ ᱩᱯᱨᱩᱢᱚᱜᱼᱟ ᱡᱮ ᱱᱚᱶᱟ ᱯᱚᱨᱚᱵᱽ ᱫᱚ ᱮᱠᱮᱱ ᱦᱚᱲᱟᱜ ᱠᱟᱱ ᱜᱮᱭᱟ ᱱᱚᱶᱟ ᱯᱚᱨᱚᱵᱽ ᱪᱷᱟᱲᱟ ᱦᱚᱸ ᱦᱩᱞ ᱢᱟᱦᱟ ᱱᱚᱸᱰᱮ ᱜᱮᱞᱮ ᱦᱳᱭ ᱦᱚᱪᱚᱭᱟ